ᱥᱟᱶᱟᱨ ᱥᱮᱵᱟ ᱥᱟᱜᱟᱲᱚᱢ ᱥᱮᱪᱮᱫ ᱟᱨ ᱮᱪᱟᱜ ᱢᱟᱞᱤᱠ ᱞᱟᱹᱠᱛᱤᱣᱟᱱ ᱫᱤᱠ ᱠᱷᱚᱱ ᱥᱟᱦᱟᱨ ᱟᱛᱳ ᱥᱟᱦᱟᱨ ᱫᱚ ᱟᱨᱦᱚᱸ ᱩᱛᱱᱟᱹᱜ ᱞᱟᱹᱜᱤᱫ ᱤᱧ ᱫᱚ ᱥᱚᱨᱠᱟᱨ ᱴᱷᱮᱱ ᱱᱚᱣᱟ ᱜᱮ ᱡᱷᱚᱡᱚᱜᱼᱟ ᱡᱮ ᱟᱛᱳ ᱥᱟᱦᱟᱨ ᱢᱟ ᱩᱛᱱᱟᱹᱜ ᱠᱟᱱ ᱜᱮᱭᱟ ᱚᱱᱟ ᱥᱟᱶ ᱥᱟᱶᱛᱮ ᱟᱞᱮᱭᱟᱜ ᱥᱟᱱᱛᱟᱲᱤ ᱯᱟᱹᱨᱥᱤ ᱦᱚᱸ ᱩᱛᱱᱟᱹᱜ ᱢᱟ ᱟᱨ ᱟᱞᱮ ᱥᱟᱱᱛᱟᱲ ᱡᱟᱹᱛᱤ ᱟᱞᱚ ᱟᱫᱚᱜ ᱢᱟ ᱚᱱᱠᱟᱱᱟᱜ ᱜᱚᱲᱚ ᱜᱮᱧ ᱟᱥᱚᱜᱼᱟ